ᱦᱮᱸ ᱤᱧᱟᱹᱜ ᱥᱩᱨ ᱥᱩᱯᱩᱨ ᱠᱚᱨᱮᱫ ᱫᱚᱠᱟᱱ ᱢᱮᱱᱟᱜ ᱜᱮᱭᱟ ᱫᱚᱠᱟᱱ ᱫᱚ ᱢᱤᱫᱴᱮᱱ ᱵᱳᱭ ᱠᱷᱟᱛᱟ ᱨᱮᱭᱟᱜ ᱫᱚᱠᱟᱱ ᱫᱚᱠᱟᱱ ᱫᱚ ᱦᱩᱭᱩᱜ ᱠᱟᱱᱟ ᱤᱧ ᱵᱳᱭ ᱠᱷᱟᱛᱟᱧ ᱠᱤᱨᱤᱧᱟ ᱵᱳᱭ ᱠᱷᱟᱛᱟ ᱠᱤᱨᱤᱧᱟᱹᱧ ᱟᱨ ᱤᱧᱟᱹᱜ ᱠᱩᱥᱤᱭᱟᱜ ᱵᱤᱨᱤᱫ ᱫᱚ ᱦᱩᱭᱩᱜ ᱠᱟᱱᱟ ᱤᱧ ᱡᱮᱱᱚ ᱥᱮᱛᱟᱜ ᱵᱷᱳᱨ ᱨᱤᱧ ᱵᱮᱨᱮᱫᱚᱜ ᱥᱮᱛᱟᱜ ᱵᱷᱳᱨ ᱨᱮ ᱵᱮᱨᱮᱫ ᱠᱟᱛᱮᱫ ᱤᱧ ᱨᱮᱰᱤᱧ ᱛᱟᱦᱮᱱ ᱛᱮᱦᱤᱧ ᱫᱚ ᱱᱚᱝᱠᱟ ᱥᱠᱩᱞ ᱢᱮᱱᱟᱜᱼᱟ ᱥᱮ ᱥᱠᱩᱞ ᱜᱤᱫᱽᱨᱟᱹ ᱡᱟᱹᱥᱛᱤ ᱠᱚ ᱦᱤᱡᱩᱜᱼᱟ ᱟᱭᱢᱟ ᱟᱹᱠᱷᱨᱤᱧᱚᱜᱼᱟ ᱚᱱᱠᱟ ᱢᱤᱫᱴᱮᱱ ᱤᱧ ᱨᱮᱰᱤ ᱛᱟᱦᱮᱱ ᱦᱩᱭᱩᱜ ᱛᱤᱧᱟᱹ ᱟᱨ ᱡᱩᱫᱤ ᱫᱚᱠᱟᱱ ᱨᱮ ᱡᱩᱫᱤ ᱢᱟᱞ ᱵᱟᱹᱱᱩᱜ ᱠᱷᱟᱱ ᱚᱱᱟᱫᱚ ᱦᱳᱠᱟᱨ ᱯᱷᱳᱱ ᱠᱟᱛᱮᱫ ᱩᱱᱤ ᱞᱟᱹᱭ ᱫᱚᱦᱚ ᱟᱭ ᱦᱩᱭᱩᱜ ᱛᱤᱧᱟᱹ ᱡᱮ ᱜᱟᱯᱟ ᱟᱢ ᱱᱤᱱᱟᱹᱜ ᱢᱚᱫᱽᱫᱷᱮᱨᱮ ᱱᱤᱱᱟᱹᱜ ᱥᱚᱢᱚᱭ ᱢᱚᱫᱽᱫᱷᱮᱨᱮ ᱟᱢ ᱛᱟᱲᱟᱛᱟᱲᱤ ᱢᱟᱞ ᱮᱢ ᱥᱟᱯᱞᱟᱭ ᱤᱧᱟᱹ ᱚᱱᱟ ᱦᱤᱥᱟᱹᱵ ᱛᱮ ᱤᱧ ᱩᱱᱤ ᱦᱚᱠᱟᱨ ᱛᱤᱱ ᱥᱚᱢᱚᱭ ᱴᱟᱭᱤᱢ ᱤᱧ ᱮᱢ ᱠᱟᱫᱮᱭᱟ ᱚᱱᱟ ᱞᱟᱦᱟᱨᱮ ᱚᱱᱟ ᱞᱟᱦᱟᱨᱮ ᱤᱧ ᱵᱮᱨᱮᱫ ᱠᱟᱛᱮᱫ ᱚᱲᱟᱜ ᱨᱮᱭᱟᱜ ᱠᱟᱹᱢᱤ ᱥᱟᱹᱛ ᱠᱟᱛᱮᱫ ᱤᱧ ᱫᱚᱠᱟᱱ ᱛᱮ ᱪᱟᱞᱟᱜ ᱦᱩᱭᱩᱜ ᱛᱤᱧᱟᱹ ᱫᱚᱠᱟᱱ ᱛᱮ ᱪᱟᱞᱟᱣ ᱠᱟᱛᱮᱫ ᱡᱚᱜᱽ ᱥᱟᱯᱷᱟ ᱠᱟᱛᱮᱫ ᱩᱱᱤ ᱛᱟᱹᱜᱤ ᱨᱮ ᱛᱟᱦᱮᱱ ᱦᱩᱭᱩᱜ ᱛᱤᱧᱟᱹ ᱩᱱᱤ ᱢᱟᱞᱮ ᱟᱹᱜᱩ ᱤᱧᱟᱹ ᱢᱟᱞ ᱟᱹᱜᱩ ᱠᱟᱛᱮᱫ ᱤᱧ ᱠᱤᱨᱤᱧᱼᱟ